ᱤᱧᱟᱹᱜ ᱥᱚᱨᱮᱥ ᱠᱩᱥᱤᱭᱟᱜ ᱠᱷᱮᱞᱳᱰ ᱞᱮᱠᱟ ᱛᱮᱫᱚ ᱦᱩᱭᱩᱜ ᱠᱟᱱᱟ ᱯᱷᱩᱴᱵᱚᱞ ᱟᱨ

ᱱᱚᱣᱟ ᱠᱷᱮᱞᱳᱰ ᱫᱚ ᱟᱞᱮ ᱴᱷᱮᱱ ᱦᱩᱭᱩᱜ ᱜᱮᱭᱟ ᱟᱭᱢᱟ ᱠᱟᱹᱴᱤᱡ ᱠᱷᱚᱱ ᱜᱮᱞᱮ ᱜᱟᱛᱮᱜᱼᱟ ᱱᱚᱣᱟ ᱯᱷᱩᱴᱵᱚᱞ ᱫᱚ ᱟᱵᱟᱨ ᱱᱚᱣᱟ ᱡᱟᱦᱟᱸ ᱠᱷᱮᱞᱳᱰ ᱠᱟᱱᱟ ᱱᱚᱣᱟ ᱴᱩᱨᱱᱟᱢᱮᱱᱴ ᱦᱚᱸᱞᱮ ᱠᱚᱨᱟᱣ ᱦᱚᱪᱚᱭᱮᱫᱟ ᱴᱚᱞᱟ ᱨᱮᱜᱮ

ᱴᱚᱞᱟ ᱨᱮᱱ ᱠᱞᱟᱵ ᱥᱚᱫᱚᱥᱥᱚ ᱠᱚ ᱡᱟ ᱢᱮᱱᱟᱜ ᱠᱚᱛᱟ ᱞᱮᱭᱟ ᱩᱱᱠᱩᱣᱟᱜ ᱟᱹᱭᱩᱨ ᱛᱮᱜᱮ ᱱᱚᱣᱟ ᱯᱷᱩᱴᱵᱚᱞ ᱠᱷᱮᱞᱳᱰ ᱫᱚ ᱥᱟᱯᱲᱟᱣ ᱟᱞᱮ ᱟᱨ ᱱᱚᱣᱟ ᱠᱷᱮᱞᱳᱰ ᱫᱚ ᱤᱧ ᱠᱩᱥᱤᱭᱟᱜᱼᱟ ᱪᱮᱫᱟᱜ ᱥᱮ ᱱᱚᱣᱟ ᱠᱷᱮᱞᱳᱰ ᱨᱮ ᱟᱭᱢᱟ ᱠᱟᱹᱴᱤᱡ ᱠᱷᱚᱱ ᱜᱮ ᱟᱞᱮ ᱴᱚᱞᱟ ᱨᱮᱱ ᱞᱟᱹᱴᱩ ᱵᱟᱵᱟ ᱛᱟᱠᱚ ᱥᱮ ᱫᱟᱫᱟ ᱛᱟᱠᱚ ᱠᱷᱮᱞᱳᱰ ᱟᱹᱜᱩᱭᱮᱫᱟ ᱠᱚ ᱟᱭᱢᱟ ᱫᱤᱱ ᱠᱷᱚᱱ ᱜᱮ ᱚᱱᱟ ᱠᱷᱮᱞᱳᱰ ᱞᱮᱠᱟ ᱛᱮᱜᱮ ᱱᱚᱣᱟ ᱠᱷᱮᱞᱳᱰ ᱨᱮᱫᱚ ᱯᱷᱤᱴᱱᱮᱥ ᱞᱮᱠᱟᱛᱮ ᱧᱮᱞ ᱞᱮᱠᱷᱟᱱ ᱫᱚ ᱟᱹᱰᱤ ᱛᱮᱜᱮ ᱟᱹᱰᱤ ᱛᱮᱜᱮ ᱟᱭᱢᱟ ᱛᱟᱦᱮᱱ ᱜᱮᱭᱟ ᱯᱷᱩᱴᱵᱚᱞ ᱠᱷᱮᱞᱳᱰ ᱨᱮᱭᱟᱜ ᱯᱷᱩᱴᱵᱚᱞ ᱠᱷᱮᱞᱳᱰ ᱢᱟᱱᱮᱜᱮ ᱯᱷᱤᱴᱱᱮᱥ ᱵᱷᱟᱹᱜᱤ ᱛᱟᱦᱮᱱᱟ ᱚᱱᱟ ᱠᱷᱮᱞᱳᱰ ᱞᱟᱹᱜᱤᱫ ᱛᱮ ᱯᱷᱤᱴᱱᱮᱥ ᱫᱚᱦᱚᱭ ᱞᱟᱹᱜᱤᱫ ᱛᱮᱜᱮ ᱯᱷᱩᱴᱵᱚᱞ ᱠᱷᱮᱞᱳᱰ ᱫᱚᱧ ᱠᱩᱥᱤᱭᱟᱜᱼᱟ ᱢᱚᱡᱽ ᱵᱩᱡᱷᱟᱹᱜᱼᱟ ᱠᱷᱮᱞᱳᱰ ᱨᱮᱦᱚᱸ ᱟᱵᱚ ᱨᱮᱱ ᱡᱟᱦᱟᱸᱭ ᱠᱷᱮᱞᱳᱰᱤᱭᱟᱹ ᱠᱚ ᱢᱮᱱᱟᱜ ᱠᱚᱣᱟ ᱩᱱᱠᱩ ᱠᱚ ᱧᱮᱞ ᱧᱮᱞ ᱛᱮᱜᱮ ᱟᱨᱚ ᱢᱚᱱᱨᱮ ᱟᱨᱚ ᱢᱚᱡᱽ ᱜᱮ ᱵᱩᱡᱷᱟᱹᱜᱼᱟ ᱩᱱᱤᱞᱮᱠᱟ ᱜᱟᱛᱮ ᱞᱮᱱᱠᱷᱟᱱ ᱡᱟᱦᱟᱸᱛᱤᱥ ᱦᱟᱯᱮᱱ ᱫᱤᱱ ᱨᱮ ᱚᱱᱟ ᱠᱷᱟᱹᱛᱤᱨ ᱜᱮ ᱟᱨ ᱚᱱᱟ ᱜᱮ ᱠᱩᱥᱤ ᱨᱮᱭᱟᱜ ᱫᱚ ᱠᱷᱮᱞᱳᱰ ᱫᱚ ᱯᱷᱩᱴᱵᱚᱞ ᱜᱮ ᱤᱧ ᱫᱩᱧ ᱠᱩᱥᱤᱭᱟᱜ ᱠᱟᱱᱟ